ᱤᱧ ᱫᱚ ᱢᱚᱦᱟ ᱵᱤᱨᱫᱟᱹᱜᱟᱲ ᱥᱮᱬᱟ ᱟᱠᱟᱫᱟ ᱫᱚ ᱵᱟᱹᱧ ᱪᱮᱫ ᱟᱠᱟᱱᱟ ᱤᱧ ᱫᱚ ᱡᱟᱦᱟᱸ ᱞᱮᱠᱟ ᱯᱚᱨᱚᱵᱽ ᱦᱩᱭᱮᱱᱟ ᱥᱚᱦᱨᱟᱭ ᱦᱩᱭᱮᱱᱟ ᱵᱟᱦᱟ ᱦᱩᱭᱮᱱᱟ ᱩᱱ ᱡᱚᱠᱷᱚᱱ ᱜᱮ ᱡᱟ ᱴᱚᱞᱟ ᱦᱚᱲ ᱠᱚ ᱴᱚᱞᱟ ᱡᱟᱦᱟᱸ ᱥᱟᱯᱷᱟ ᱥᱩᱛᱨᱟᱹᱭᱟᱠᱚ ᱵᱷᱤᱛ ᱠᱚ ᱱᱟᱣᱟ ᱠᱚ ᱛᱮᱭᱟᱨᱟ ᱩᱱ ᱡᱚᱠᱷᱚᱱ ᱜᱮ ᱱᱚᱣᱟ ᱢᱟᱨᱟᱜ ᱠᱚ ᱵᱟᱦᱟ ᱠᱚ ᱚᱱᱟ ᱰᱨᱚᱭᱤᱝ ᱯᱮᱱᱴᱤᱝ ᱚᱱᱟ ᱠᱚᱨᱮᱜᱤᱧ ᱪᱮᱫ ᱟᱠᱟᱱᱟ ᱟᱨ ᱤᱧ ᱨᱮᱱ ᱡᱟᱦᱟᱸ ᱛᱤᱱᱟᱹᱜ ᱦᱩᱰᱤᱧ ᱵᱚᱭᱦᱟ ᱢᱮᱱᱟᱜ ᱠᱚᱣᱟ ᱩᱱᱠᱩ ᱡᱚᱵ ᱩᱱᱠᱩᱣᱟᱜ ᱯᱮᱱᱴᱤᱝ ᱵᱟᱞᱟ ᱡᱟᱦᱟᱸ ᱠᱚᱯᱤ ᱠᱤᱛᱟᱹᱵ ᱢᱮᱱᱟᱜᱼᱟ ᱩᱱᱠᱩᱧ ᱞᱟᱹᱭ ᱞᱟᱹᱭ ᱟᱠᱚᱣᱟ ᱡᱮ ᱱᱚᱣᱟ ᱠᱟᱞᱟᱨ ᱛᱮ ᱱᱚᱠᱟ ᱧᱮᱞᱚᱜᱼᱟ ᱱᱚᱣᱟ ᱠᱟᱞᱟᱨ ᱢᱮᱥᱟ ᱠᱟᱛᱮ ᱱᱚᱝᱠᱟ ᱦᱩᱭᱩᱜᱼᱟ ᱟᱨ ᱱᱚᱣᱟ ᱟᱜᱟᱨᱮᱢ ᱠᱟᱞᱟᱨᱟ ᱱᱚᱝᱠᱟ ᱠᱷᱟᱱ ᱵᱮᱥ ᱧᱮᱞᱚᱜᱼᱟ ᱰᱨᱚᱭᱤᱝ ᱯᱮᱱᱴᱤᱝ ᱛᱟᱢ ᱟᱨ ᱥᱠᱩᱞ ᱠᱚᱞᱮᱡᱽ ᱨᱮᱢᱟ ᱱᱚᱣᱟ ᱢᱟ ᱵᱟᱹᱧ ᱪᱮᱫ ᱟᱠᱟᱱᱟ ᱚᱱᱟ ᱯᱚᱨᱚᱵᱽ ᱠᱚᱨᱮ ᱜᱮ ᱡᱟᱦᱟᱸ ᱴᱚᱞᱟ ᱨᱮ ᱡᱟᱦᱟᱸ ᱵᱷᱤᱛ ᱠᱚ ᱯᱚᱛᱟᱣᱟ ᱡᱟᱦᱟᱸ ᱞᱮᱠᱟ ᱰᱨᱚᱭᱤᱝ ᱯᱮᱱᱴᱤᱝ ᱡᱟᱦᱟᱸ ᱞᱮᱠᱟ ᱢᱟᱨᱟᱜ ᱠᱚ ᱛᱮᱭᱟᱨᱟ ᱵᱟᱦᱟ ᱠᱚ ᱛᱮᱭᱟᱨᱟ ᱦᱟᱹᱠᱩ ᱠᱚ ᱛᱮᱭᱟᱨᱟ ᱟᱨᱦᱚᱸ ᱡᱟᱦᱟᱸ ᱟᱵᱚᱨᱮᱱ ᱡᱟᱦᱟᱸ ᱯᱚᱨᱚᱢ ᱯᱚᱨᱟᱣᱞᱟ ᱛᱩᱢᱫᱟᱜ ᱴᱟᱢᱟᱠ ᱠᱚ ᱛᱮᱭᱟᱨᱟ ᱚᱱᱟ ᱠᱚᱨᱮ ᱜᱮ ᱤᱧ ᱫᱚ ᱩᱱᱠᱩᱧ ᱞᱟᱹᱭ ᱵᱟᱲᱟ ᱟᱠᱚᱣᱟ ᱪᱮᱫ ᱱᱚᱣᱟ ᱠᱟᱞᱟᱨ ᱮᱢ ᱠᱟᱛᱮᱫ ᱱᱚᱝᱠᱟ ᱯᱮᱱᱴᱤᱝ ᱯᱮ ᱱᱚᱣᱟ ᱵᱮᱥ ᱧᱮᱞᱚᱜᱼᱟ